ᱜᱷᱟᱨᱚᱸᱡᱽ ᱨᱮᱱ ᱚᱲᱟᱜ ᱨᱮ ᱛᱟᱦᱮᱱ ᱚᱠᱛᱚ ᱫᱚ ᱜᱷᱟᱨᱚᱸᱡᱽ ᱨᱮᱱ ᱦᱚᱲ ᱥᱟᱶ ᱤᱧ ᱠᱷᱩᱥᱤ ᱛᱮᱧ ᱛᱟᱦᱮᱱ ᱜᱮᱭᱟ ᱛᱚᱵᱮ ᱵᱮᱥᱤᱨ ᱵᱷᱟᱜᱽ ᱫᱚ ᱜᱟᱛᱮ ᱠᱚ ᱥᱟᱶ ᱜᱮᱧ ᱛᱟᱦᱮᱱᱟ ᱡᱚᱛᱚ ᱜᱟᱛᱮ ᱠᱚ ᱥᱟᱶ ᱛᱮᱜᱮ ᱵᱮᱥᱤ ᱠᱷᱚᱱ ᱫᱚ ᱨᱟᱹᱥᱠᱟᱹ ᱡᱚᱛᱚ ᱠᱷᱚᱱᱮᱢ ᱡᱚᱛᱚ ᱠᱷᱚᱱᱤᱧ ᱠᱩᱥᱤᱜᱼᱟ ᱜᱟᱛᱮ ᱠᱚ ᱢᱟᱱᱮ ᱜᱟᱛᱮ ᱠᱚ ᱥᱟᱶ ᱜᱟᱛᱮ ᱤᱧ ᱱᱚᱝᱠᱟ ᱫᱟᱬᱟᱱ ᱥᱮ ᱠᱷᱤᱞᱰᱩ ᱵᱟᱲᱟ ᱥᱮ ᱥᱮᱨᱮᱧ ᱵᱟᱲᱟ ᱮᱱᱮᱡ ᱵᱟᱲᱟ ᱡᱟᱹᱥᱛᱤ ᱵᱷᱟᱜᱽ ᱫᱚ ᱜᱟᱛᱮ ᱠᱚ ᱥᱟᱶ ᱛᱮᱜᱮᱧ ᱠᱚᱨᱟᱣ ᱵᱷᱟᱜᱮᱧ ᱵᱩᱡᱷᱟᱹᱣ ᱜᱮᱭᱟ ᱚᱱᱟ ᱥᱟᱶᱛᱮ ᱛᱮ ᱜᱷᱟᱨᱚᱸᱡᱽ ᱨᱮᱱ ᱦᱚᱲ ᱥᱟᱶ ᱦᱚᱸ ᱵᱷᱟᱜᱮ ᱠᱩᱥᱤᱧ ᱵᱩᱡᱷᱟᱹᱣ ᱜᱮᱭᱟ